ᱵᱷᱟᱨᱚᱛᱤᱭᱚ ᱥᱟᱸᱜᱟᱲᱚᱢ ᱵᱮᱵᱚᱥᱛᱷᱟ ᱵᱷᱟᱨᱚᱛᱤᱭᱚ ᱫᱤᱥᱚᱢ ᱨᱮ ᱡᱟᱦᱟᱸ ᱠᱚ ᱨᱟᱥᱛᱟ ᱪᱟᱞᱟᱜ ᱦᱟᱹᱡᱩᱜ ᱨᱮ ᱟᱹᱰᱤ ᱚᱥᱩᱵᱤᱫᱟ ᱦᱩᱭᱩᱜᱼᱟ ᱚᱝᱠᱟ ᱫᱚ ᱵᱟᱝ ᱱᱮᱛᱟᱨ ᱱᱮᱛᱟᱨ ᱡᱟᱦᱟᱸ ᱨᱟᱥᱛᱟ ᱠᱚ ᱪᱟᱞᱟᱜ ᱦᱟᱹᱡᱩᱜ ᱨᱮ ᱟᱹᱰᱤ ᱱᱟᱯᱟᱭ ᱜᱮ ᱵᱩᱡᱷᱟᱹᱜᱼᱟ ᱟᱨ ᱡᱟᱦᱟᱸ ᱨᱮᱹᱞ ᱯᱚᱛᱷ ᱪᱟᱞᱟᱜ ᱦᱟᱹᱡᱩᱜ ᱨᱮ ᱚᱱᱟ ᱦᱚᱸ ᱟᱹᱰᱤ ᱵᱮᱥ ᱜᱮ ᱟᱹᱭᱠᱟᱹᱜᱼᱟ ᱟᱨ ᱡᱟᱦᱟᱸ ᱟᱛᱳ ᱫᱷᱟᱨᱮ ᱨᱮ ᱜᱟᱰᱟ ᱠᱚ ᱥᱮ ᱠᱮᱱᱮᱞ ᱠᱩ ᱦᱮᱱᱟᱜ ᱠᱟᱜᱼᱟ ᱚᱱᱟ ᱫᱷᱟᱨᱮ ᱨᱟᱥᱛᱟ ᱠᱚ ᱵᱮᱱᱟᱣ ᱞᱟᱹᱜᱤᱫ ᱡᱟᱦᱟᱸ ᱵᱩᱨᱩ ᱠᱚ ᱛᱟᱦᱮᱸ ᱠᱟᱱᱟ ᱚᱱᱟ ᱟᱹᱰᱤ ᱫᱷᱟᱥᱟᱣ ᱞᱮᱱᱟ ᱡᱟᱦᱟᱸ ᱫᱷᱟᱥᱟᱣ ᱠᱷᱟᱹᱛᱤᱨ ᱛᱮ ᱨᱟᱥᱛᱟ ᱵᱮᱱᱟᱣ ᱞᱟᱹᱜᱤᱫ ᱟᱹᱰᱤ ᱴᱟᱭᱤᱢᱮ ᱥᱮ ᱟᱭᱢᱟ ᱥᱚᱢᱚᱭᱮ ᱦᱟᱛᱟᱣ ᱞᱮᱜᱼᱟ ᱛᱚ ᱚᱱᱟ ᱠᱩ ᱛᱮᱦᱮᱧ ᱜᱟᱯᱟ ᱟ ᱰᱤ ᱢᱚᱡᱽ ᱡᱩᱛ ᱠᱟᱛᱮᱜ ᱥᱮ ᱟᱹᱰᱤ ᱵᱟᱜᱟᱣ ᱠᱟᱛᱮᱜ ᱠᱚ ᱵᱮᱱᱟᱣ ᱠᱟᱛᱮᱜ ᱱᱤᱛᱚᱜ ᱟᱹᱰᱤ ᱱᱟᱯᱟᱭ ᱜᱮ ᱦᱮᱱᱟᱜ ᱠᱟᱜᱼᱟ ᱟᱨ ᱡᱟᱦᱟᱸ ᱠᱮᱱᱮᱞ ᱥᱮ ᱜᱟᱰᱟ ᱦᱮᱱᱟᱜ ᱠᱟᱜᱼᱟ ᱠᱟᱫᱟ ᱚᱱᱟ ᱵᱨᱤᱡᱽ ᱠᱚ ᱦᱮᱱᱟᱣ ᱞᱟᱹᱜᱤᱫ ᱟᱭᱢᱟ ᱠᱷᱚᱨᱪᱟ ᱥᱮ ᱟᱭᱢᱟ ᱯᱚᱨᱤᱵᱚᱦᱚᱱ ᱞᱟᱜᱟᱣ ᱞᱮᱱᱟ ᱛᱚ ᱱᱤᱛᱚᱜ ᱚᱱᱟ ᱟᱹᱰᱤ ᱱᱟᱯᱟᱭ ᱜᱮ ᱦᱮᱱᱟᱜ ᱠᱟᱜᱼᱟ ᱥᱟᱱᱟᱢ ᱦᱚᱲ ᱠᱚ ᱪᱟᱞᱟᱜ ᱦᱟᱹᱡᱩᱜ ᱠᱟᱱᱟ ᱟᱹᱰᱤ ᱵᱮᱥ ᱜᱮᱠᱚ ᱵᱩᱡᱷᱟᱹᱣᱮᱫ ᱠᱟᱱᱟ ᱛᱚ ᱫᱤᱥᱚᱢ ᱨᱮ ᱡᱟᱦᱟᱸᱭ ᱢᱩᱠᱠᱷᱚ ᱢᱚᱱᱛᱨᱚᱤ ᱥᱮ ᱚᱱᱟ ᱵᱮᱵᱚᱥᱛᱷᱟ ᱠᱩᱡ ᱦᱟᱛᱟᱣ ᱞᱮᱜᱼᱟ ᱨᱟᱥᱛᱟ ᱠᱚ ᱥᱮ ᱪᱟᱞᱟᱜ ᱦᱟᱹᱡᱩᱜ ᱥᱚᱲᱚᱠ ᱯᱚᱛᱷ ᱠᱚ ᱴᱷᱤᱠᱛᱮᱭ ᱵᱟᱜᱟᱣ ᱢᱟ ᱚᱱᱟ ᱠᱚ ᱱᱤᱛᱚᱜ ᱫᱚ ᱟᱹᱰᱤ ᱱᱟᱯᱟᱭ ᱜᱮ ᱦᱮᱱᱟᱜ ᱠᱟᱫᱟ ᱥᱮ ᱢᱚᱡᱽ ᱜᱮ ᱪᱟᱞᱟᱜ ᱦᱟᱹᱡᱩᱜ ᱨᱮ ᱟᱹᱰᱤ ᱠᱷᱟᱱ ᱟᱹᱰᱤ ᱱᱟᱯᱟᱭ ᱥᱮ ᱟᱹᱰᱤ ᱵᱮᱥ ᱜᱮ ᱵᱩᱡᱷᱟᱹᱜᱼᱟ